ᱢᱤᱫᱴᱟᱱ ᱞᱟᱹᱠᱷᱟᱹᱲᱤ ᱢᱤᱫ ᱡᱟᱭᱜᱟ ᱨᱮᱱᱟᱜ ᱧᱩᱛᱩᱢ ᱚᱱᱟ ᱫᱚ ᱵᱩᱨᱩ ᱪᱮᱛᱟᱱ ᱨᱮ ᱢᱮᱱᱟᱜᱼᱟ ᱚᱛᱮᱫ ᱠᱷᱚᱱ ᱫᱚ ᱯᱟᱞᱮᱱ ᱯᱟᱸᱪ ᱦᱟᱡᱟᱨ ᱜᱟᱱ ᱯᱷᱤᱴ ᱜᱟᱱ ᱪᱚᱴ ᱨᱮ ᱢᱮᱱᱟᱜᱼᱟ ᱢᱚᱬᱮ ᱦᱟᱡᱟᱨ ᱜᱟᱱ ᱯᱷᱩᱴ ᱪᱮᱛᱟᱱ ᱨᱮ ᱚᱸᱰᱮ ᱢᱤᱫ ᱡᱚᱠᱷᱟᱞᱮ ᱪᱟᱞᱟᱣᱟ ᱜᱟᱛᱮ ᱜᱟᱯᱟᱛᱮ ᱛᱟᱦᱮᱱ ᱠᱷᱟᱱ ᱚᱱᱟ ᱥᱩᱨ ᱨᱮᱱ ᱜᱮ ᱜᱟᱛᱮ ᱠᱚ ᱛᱟᱦᱮᱸ ᱠᱟᱱᱟ ᱫᱟᱜ ᱠᱚ ᱡᱚ ᱠᱚ ᱤᱫᱤ ᱠᱟᱛᱮᱫ

ᱪᱟᱛᱚᱢ ᱠᱚ ᱥᱮ ᱚᱱᱟ ᱵᱤᱨ ᱦᱚᱨᱛᱮ ᱥᱮᱱᱚᱜ ᱞᱟᱹᱜᱤᱫ ᱟᱹᱰᱤ ᱮᱴᱠᱮᱴᱚᱬᱮ ᱚᱱᱟ ᱞᱮᱠᱟᱛᱮ ᱠᱩᱞ ᱵᱟᱱᱟ ᱠᱷᱚᱱ ᱵᱟᱧᱪᱟᱜ ᱞᱮᱠᱟᱱᱟᱜ ᱦᱟᱹᱛᱤᱭᱟᱹᱨ ᱠᱚᱦᱚᱸ ᱥᱟᱵ ᱠᱟᱛᱮᱫ ᱞᱮ ᱦᱟᱹᱛᱤᱭᱟᱹᱨ ᱡᱮᱢᱚᱱ ᱟᱜᱼᱥᱟᱨ ᱠᱚ ᱠᱟᱹᱯᱤ ᱛᱟᱨᱣᱟᱲᱤ ᱠᱚ ᱱᱚᱝᱠᱟᱱᱟᱜ ᱥᱟᱵ ᱠᱟᱛᱮᱫ ᱦᱚᱸᱞᱤᱧ ᱪᱟᱞᱟᱣᱟ ᱤᱱᱟᱹᱛᱮ ᱞᱮᱠᱷᱟᱡ ᱟᱹᱰᱤ ᱞᱟᱛᱟᱨ ᱡᱮᱢᱚᱱ ᱪᱤᱲᱠᱟᱹᱵᱟᱹᱫᱽ ᱨᱮᱱᱤᱡ ᱢᱤᱫ ᱢᱤᱫ ᱥᱟᱹᱞᱠᱷᱩ ᱫᱷᱤᱨᱤ ᱥᱟᱞᱟᱜ ᱞᱤᱧ ᱥᱮᱱ ᱞᱮᱱᱟ ᱟᱹᱰᱤ ᱠᱚᱥᱴᱚ ᱚᱱᱟ ᱠᱟᱹᱦᱱᱤ ᱱᱤᱛᱚᱜ ᱦᱚᱸ ᱩᱭᱦᱟᱹᱨ ᱞᱮᱠᱷᱟᱱ ᱢᱮᱫ ᱥᱟᱢᱟᱝ ᱨᱮ ᱡᱷᱟᱞᱠᱟᱣ ᱜᱚᱫᱚᱜ ᱠᱟᱱᱟ ᱟᱨ ᱚᱱᱠᱟᱱ ᱡᱟᱭᱜᱟ ᱵᱟᱝ ᱧᱮᱞ ᱦᱩᱭ ᱠᱟᱱᱟ ᱡᱮᱢᱚᱱ ᱱᱚᱝᱠᱟ ᱞᱮ ᱥᱮᱱᱮᱱᱟ ᱱᱚᱝᱠᱟ ᱞᱮ ᱥᱮᱱᱮᱱᱟ ᱪᱮᱛᱟᱱᱮᱢ ᱠᱚᱭᱚᱜᱽ ᱠᱷᱟᱱ ᱥᱮᱨᱢᱟ ᱞᱟᱛᱟᱨᱮᱢ ᱠᱚᱭᱚᱜ ᱠᱷᱟᱱ ᱫᱚ ᱱᱤᱡᱮᱨᱟᱹᱜ ᱡᱟᱸᱜᱟ ᱟᱨ ᱚᱠᱟ ᱥᱮᱫ ᱵᱟᱝ ᱧᱮᱞᱚᱜ ᱠᱟᱱᱟ ᱟᱹᱰᱤ ᱚᱱᱟ ᱟᱹᱰᱤ ᱦᱟᱦᱟᱲᱟ ᱡᱤᱱᱤᱥ ᱠᱟᱱᱟ ᱟᱹᱰᱤ ᱦᱟᱦᱟᱲᱟ ᱞᱮᱠᱟᱱ ᱧᱮᱞ ᱡᱚᱝ ᱞᱮᱠᱟᱱ ᱡᱤᱱᱤᱥ ᱠᱟᱱ ᱜᱮᱭᱟ ᱟᱹᱰᱤ ᱚᱱᱟ ᱛᱤᱥᱦᱚᱸ ᱵᱟᱝ ᱦᱤᱲᱤᱧᱚᱜᱼᱟ ᱢᱮᱱᱛᱮ ᱢᱚᱱᱮ